ᱦᱮᱸ ᱦᱮᱞᱳ ᱟᱞᱤᱧ ᱢᱟᱞᱤᱧ ᱵᱟᱲᱟᱭᱟ ᱟᱵᱤᱱ ᱢᱤᱫᱴᱮᱱ ᱥᱟᱱᱛᱟᱲ ᱢᱚᱦᱚᱞ ᱨᱮᱱ ᱵᱤᱥᱟᱞ ᱢᱤᱫᱴᱮᱱ ᱥᱟᱱᱛᱟᱲᱤ ᱤᱥᱤᱱ ᱵᱟᱥᱟᱝ ᱵᱮᱱ ᱵᱟᱲᱟᱭ ᱛᱟᱵᱚᱱᱟ ᱟᱨ ᱩᱸᱻᱟᱨ ᱮᱜ ᱪᱮᱫ ᱞᱮᱠᱟ ᱮᱱᱛᱮᱫ ᱟᱵᱚ ᱱᱚᱜ ᱥᱚᱨᱦᱟᱭ ᱯᱚᱨᱚᱵᱽ ᱥᱩᱨᱩᱜ ᱠᱟᱱᱟ ᱥᱚᱨᱦᱟᱭᱨᱮ ᱪᱮᱫ ᱞᱮᱠᱟ ᱵᱚᱱ ᱤᱥᱤᱱ ᱵᱟᱥᱟᱝᱟ ᱥᱮ ᱯᱤᱴᱷᱟᱹ ᱞᱟᱴᱷᱟᱭᱟ ᱵᱚᱱ ᱚᱱᱟ ᱠᱚ ᱠᱟᱹᱴᱤᱡ ᱞᱤᱧ ᱵᱟᱲᱟᱭ ᱡᱚᱝ ᱠᱟᱱᱟ ᱦᱮᱸ ᱟᱨ ᱚ ᱦᱳᱭ ᱚᱱᱟ ᱢᱟ ᱠᱟᱛᱷᱟ ᱠᱟᱱᱜᱮ ᱟᱵᱚᱣᱟᱜ ᱢᱟ ᱢᱟᱨᱟᱝ ᱯᱚᱨᱚᱵᱽ ᱦᱮᱸ ᱟᱭᱢᱟ ᱟᱭᱢᱟ ᱞᱮᱠᱟ ᱢᱮᱱᱟᱜᱼᱟ ᱚᱱᱠᱟ ᱞᱮᱠᱟᱛᱮ ᱟᱨᱚ ᱟᱭᱢᱟ ᱯᱚᱨᱚᱵᱽ ᱨᱮᱫᱚ ᱡᱮᱢᱚᱱ ᱟᱵᱚᱣᱟᱜ ᱥᱚᱨᱦᱟᱭ ᱵᱟᱫ ᱠᱟᱛᱮᱫ ᱮᱢᱟᱱ ᱠᱚ ᱢᱮᱱᱟᱜᱼᱟ ᱡᱮᱢᱚᱱ ᱢᱤᱫᱴᱟᱱ ᱟᱵᱚᱣᱟᱜ ᱥᱟᱠᱨᱟᱛ ᱢᱟᱨᱟᱝ ᱯᱚᱨᱚᱵᱽ ᱠᱟᱱᱟ ᱥᱟᱠᱨᱟᱛ ᱨᱮ ᱪᱮᱫᱠᱟ ᱯᱤᱴᱷᱟᱹ ᱠᱚ ᱛᱮᱭᱟᱨ ᱟᱵᱚᱱ ᱥᱮ ᱪᱮᱫ ᱞᱮᱠᱟ ᱵᱚᱱ ᱛᱮᱭᱟᱨ ᱫᱟᱲᱮᱭᱟᱜᱼᱟ ᱥᱮ ᱪᱮᱫ ᱠᱟᱛᱮᱫ ᱵᱚᱱ ᱡᱚᱢᱟ ᱚᱱᱟ ᱫᱚ ᱵᱟᱲᱟᱭ ᱠᱟᱹᱴᱤᱡ ᱫᱚᱨᱠᱟᱨᱚᱜ ᱠᱟᱱᱟ ᱟᱪᱪᱷᱟ ᱦᱮᱸ ᱦᱳᱭ ᱟᱫᱚ ᱠᱤᱪᱷᱩ ᱠᱤᱪᱷᱩ ᱦᱮᱸ ᱦᱳᱭ ᱟᱫᱚ ᱦᱳᱭ ᱟᱫᱚ ᱥᱟᱠᱨᱟᱛ ᱯᱚᱨᱚᱵᱽ ᱢᱟᱛᱚ ᱢᱟᱨᱟᱝ ᱯᱚᱨᱚᱵᱽ ᱢᱟᱱᱟᱣ ᱜᱩᱱᱟᱹᱣ ᱯᱤᱴᱷᱟᱹ ᱞᱟᱴᱷᱟ ᱦᱳᱭᱳᱜ ᱠᱟᱱ ᱛᱟᱵᱚᱱᱟ ᱯᱳᱥ ᱯᱟᱨᱵᱚᱱ ᱨᱮᱜᱮ ᱛᱚᱵᱚᱱ ᱯᱟᱨᱚᱢᱟ ᱟᱫᱚ ᱚᱱᱠᱟ ᱞᱮᱠᱟᱛᱮ ᱪᱮᱫ ᱠᱚ ᱡᱤᱞ ᱠᱚᱵᱚᱱ ᱯᱤᱴᱷᱟᱹᱭᱟ ᱦᱮᱸ ᱦᱩᱸ ᱚᱻ ᱟᱫᱚ ᱱᱟᱦᱟᱜ ᱢᱟ ᱵᱷᱟᱜᱟᱲ ᱡᱚᱢ ᱥᱟᱱᱛᱟᱲ ᱢᱟ ᱟᱵᱚ ᱠᱟᱱᱟᱵᱚᱱ ᱚᱱᱠᱟ ᱞᱮᱠᱟᱛᱮ ᱰᱟᱝᱨᱟ ᱡᱤᱞ ᱦᱚᱸᱠᱚ ᱯᱤᱴᱷᱟᱹᱭ ᱜᱮᱭᱟ ᱥᱮ ᱦᱳᱭ ᱚᱱᱟᱜᱮ ᱟᱫᱚ ᱵᱟᱲᱟᱭ ᱛᱮᱱᱟᱜ ᱫᱚ ᱛᱟᱦᱚᱞᱮ ᱯᱤᱴᱷᱟᱹ ᱠᱚᱫᱚ ᱢᱳᱴᱟᱢᱩᱴᱤ ᱤᱱᱟᱹ ᱟᱹᱰᱤ ᱢᱟᱨᱟᱝ ᱵᱷᱟᱵ ᱛᱮᱵᱚᱱ ᱤᱥᱤᱱ ᱵᱟᱥᱟᱝ ᱠᱟᱛᱮᱫ ᱮᱱᱦᱤᱞᱳᱜ ᱟᱹᱰᱤ ᱡᱟᱠ ᱡᱚᱢᱚᱠ ᱠᱟᱛᱮᱫ ᱡᱟᱦᱟᱱ ᱫᱤᱥᱚᱢ ᱨᱮᱵᱚᱱ ᱛᱟᱦᱮᱱ ᱨᱮᱦᱚᱸ ᱤᱱᱦᱤᱞᱳᱜ ᱫᱚᱵᱚᱱ ᱦᱮᱡ ᱥᱮᱴᱮᱨᱚᱜᱼᱟ ᱦᱟᱸᱜ ᱢᱳᱴᱟᱢᱩᱴᱤ ᱡᱟᱦᱟᱸ ᱛᱤᱱᱟᱹᱜ ᱦᱚᱲ ᱠᱚᱵᱚᱱ ᱦᱚᱲ ᱠᱚᱵᱚᱱ ᱤᱭᱟᱹᱜ ᱨᱮᱦᱚᱸ ᱪᱮᱫ ᱠᱚ ᱠᱟᱛᱮᱫ ᱦᱮᱸᱻ ᱮᱱᱦᱤᱞᱳᱜ ᱫᱚ ᱢᱤᱫᱴᱷᱮᱱ ᱵᱚᱱ ᱡᱚᱢ ᱧᱩᱭᱟ ᱟᱨᱠᱤ ᱱᱚᱝᱠᱟᱱ ᱢᱤᱫᱴᱮᱱ ᱦᱳᱭ ᱮᱢᱟ ᱠᱚᱣᱟᱵᱚᱱ ᱟᱨᱠᱤ ᱜᱤᱫᱟᱹᱨ ᱯᱤᱫᱟᱹᱨ ᱦᱮᱸ ᱥᱟᱱᱟᱢ ᱠᱚᱜᱮ ᱯᱤᱴᱷᱟᱹ ᱠᱚᱵᱚᱱ ᱡᱚᱢᱟ ᱦᱮᱸ ᱟᱫᱚ ᱱᱚᱶᱟ ᱢᱟ ᱪᱮᱫ ᱞᱮᱠᱟᱱ ᱯᱤᱴᱷᱟᱹ ᱢᱟᱵᱚᱱ ᱛᱟᱭᱟᱨᱟ ᱟᱨᱠᱤ ᱪᱮᱫ ᱞᱮᱠᱟ ᱠᱟᱛᱮᱫ ᱵᱚᱱ ᱛᱮᱭᱟᱨᱟ ᱚᱠᱟ ᱞᱮᱠᱟ ᱠᱟᱛᱮᱫ ᱵᱚᱱ ᱛᱮᱭᱟᱨᱟ ᱟᱨᱠᱤ ᱦᱮᱸ ᱦᱩᱸ ᱯᱟᱥᱱᱟᱣ ᱦᱮᱸ ᱦᱮᱸ ᱟᱪᱪᱷᱟ ᱚ ᱤᱥᱤᱱ ᱟᱵᱚᱱ ᱵᱟᱝ ᱱᱟᱣᱟ ᱠᱟᱨᱟᱦᱤᱨᱮ ᱱᱚᱝᱠᱟᱱ ᱠᱚᱱᱚ ᱦᱮᱸ ᱦᱳᱭ ᱟᱫᱚ ᱱᱤᱭᱟᱹ ᱠᱚ ᱟᱞᱤᱧ ᱵᱟᱲᱟᱭ ᱨᱮᱭᱟᱜ ᱡᱟᱣ ᱤᱧ ᱟᱨᱠᱤ ᱥᱟᱭ ᱥᱟᱭ ᱥᱟᱨᱦᱟᱣ ᱟᱵᱤᱱ ᱞᱤᱧ ᱮᱢᱟᱫ ᱵᱮᱱᱟ ᱟᱨᱠᱤ